ᱜᱮᱥ ᱥᱴᱳᱵᱷ ᱩᱱᱟᱹᱜᱴᱟ ᱫᱚ ᱤᱧ ᱫᱚ ᱵᱟᱹᱧ ᱠᱩᱥᱤ ᱧᱚᱜ ᱟᱜ ᱜᱮᱭᱟ ᱪᱮᱫᱟᱜ ᱥᱮ ᱵᱟᱝᱢᱟ ᱚᱱᱟᱫᱚ ᱡᱚᱠᱷᱚᱱ ᱛᱚᱠᱷᱚᱱ ᱚᱠᱟᱨᱮ ᱯᱟᱭᱤᱯ ᱞᱤᱠᱚᱜᱼᱟ ᱚᱠᱟᱨᱮ ᱟᱹᱰᱤ ᱡᱳᱨᱛᱮ ᱥᱮᱸᱜᱮᱞ ᱡᱩᱞᱩᱜᱼᱟ ᱟᱨ ᱚᱠᱟ ᱥᱚᱢᱚᱭ ᱢᱟᱛᱚ ᱚᱴᱮᱡ ᱦᱚᱸ ᱚᱴᱮᱡᱚᱜ ᱜᱮᱭᱟ ᱦᱚᱭᱛᱳ ᱧᱮᱞᱢᱮ ᱛᱤᱱ ᱠᱷᱚᱱᱟᱜ ᱞᱤᱠ ᱠᱟᱱᱟ ᱚᱱᱟ ᱜᱮᱥ ᱯᱟᱭᱤᱯᱴᱟᱜ ᱟᱨ ᱥᱮᱸᱜᱮᱞ ᱫᱷᱚᱨᱟᱣ ᱮᱢ ᱪᱟᱞᱟᱣᱱᱟ ᱟᱫᱚ ᱫᱷᱚᱨᱟᱣ ᱞᱮᱱᱠᱷᱟᱱ ᱜᱮ ᱢᱟᱱᱮ ᱚᱱᱟ ᱫᱚ ᱚᱴᱮᱡᱚᱜᱼᱟ ᱚᱱᱟ ᱛᱷᱮᱨᱮ ᱛᱮ ᱤᱧ ᱫᱚ ᱵᱟᱹᱧ ᱠᱩᱥᱤᱭᱟᱜ ᱜᱮᱭᱟ ᱟᱨ ᱠᱮᱨᱳᱥᱤᱱ ᱥᱴᱳᱵᱷ ᱦᱚᱸ ᱚᱱᱟ ᱦᱚᱸ ᱩᱱᱟᱹᱜ ᱴᱟ ᱫᱚ ᱵᱟᱝ ᱠᱩᱥᱤᱜᱮ ᱪᱮᱫᱟᱜ ᱥᱮ ᱵᱟᱝᱢᱟ ᱡᱚᱠᱷᱚᱱ ᱛᱚᱠᱷᱚᱱ ᱢᱟᱱᱮ ᱠᱮᱨᱳᱥᱤᱱ ᱪᱟᱵᱟᱭᱮᱱᱟ ᱚᱠᱟ ᱥᱚᱢᱚᱭ ᱫᱚ ᱚᱱᱟ ᱯᱟᱭᱤᱯᱴᱟᱜ ᱞᱤᱠ ᱞᱮᱱᱠᱷᱟᱱ ᱠᱮᱨᱳᱥᱤᱱ ᱦᱟᱱᱛᱮ ᱱᱟᱛᱮ ᱴᱩᱱᱴᱤᱜᱼᱟ ᱴᱩᱱᱴᱤ ᱠᱟᱛᱮᱫ ᱚᱱᱟ ᱟᱵᱟᱨ ᱢᱟᱪᱤᱥ ᱫᱷᱚᱨᱟᱣ ᱮᱢ ᱪᱟᱞᱟᱣ ᱞᱮᱱᱠᱷᱟᱱ ᱯᱩᱨᱳ ᱟᱹᱰᱤ ᱡᱳᱨᱮᱛᱮ ᱡᱳᱞᱳᱜᱼᱟ ᱫᱟᱹᱜᱟᱹᱣ ᱢᱮᱱᱛᱮ ᱛᱟᱦᱞᱮ ᱛᱚᱠᱷᱚᱱ ᱠᱟᱹᱴᱤᱡ ᱟᱹᱰᱤ ᱵᱚᱛᱚᱨ ᱜᱮ ᱵᱩᱡᱷᱟᱹᱜᱼᱟ ᱚᱱᱟ ᱠᱷᱟᱹᱛᱤᱨᱛᱮ ᱤᱧᱫᱚ ᱵᱟᱹᱧ ᱠᱩᱥᱤ ᱫᱷᱟᱨᱟᱣᱟᱜ ᱜᱮᱭᱟ